ᱦᱮᱸ ᱤᱧ ᱫᱚ ᱫᱟᱠᱟ ᱟᱹᱬᱤᱡ ᱡᱚᱠᱷᱚᱱᱤᱧ ᱫᱟᱜ ᱛᱮᱫ ᱦᱤᱨᱤᱡ ᱟᱹᱫᱤᱧ ᱛᱟᱦᱮᱸᱜᱼᱟ ᱫᱟᱜ ᱛᱮᱜ ᱦᱤᱨᱤᱜ ᱟᱹᱫᱤᱧ ᱠᱷᱟᱱ ᱵᱩᱞᱩᱝ ᱠᱚ ᱞᱟᱜᱟᱣᱟᱜ ᱛᱤᱧᱟᱹ ᱟᱨᱦᱚᱸ ᱚᱱᱟ ᱪᱮᱛᱟᱱ ᱨᱮ ᱨᱟᱱ ᱠᱚ ᱞᱟᱜᱟᱣᱟᱜ ᱛᱤᱧᱟᱹ ᱨᱟᱱ ᱞᱟᱜᱟᱣ ᱠᱟᱛᱮ ᱟᱫᱚ ᱠᱤᱪᱷᱩ ᱡᱚᱞᱟᱣ ᱠᱚᱢᱮᱱ ᱛᱤᱧᱟᱹ ᱡᱚᱞᱟᱣ ᱠᱚᱢᱮᱱ ᱛᱤᱧ ᱠᱷᱟᱱ ᱟᱫᱚ ᱠᱚ ᱵᱮᱱᱰᱮᱡᱽ ᱠᱟᱜ ᱛᱤᱧᱟ ᱚᱱᱟ ᱠᱷᱚᱱ ᱜᱮ ᱨᱩᱠᱷᱤᱭᱟᱹ ᱨᱩᱣᱟᱹᱲ ᱟᱠᱟᱱᱟᱹᱧ